ᱤᱧ ᱡᱟᱦᱟᱸ ᱟᱝᱨᱚᱵᱽ ᱵᱮᱱᱟᱣ ᱞᱟᱹᱜᱤᱫ ᱤᱧ ᱞᱟᱹᱜᱤᱫᱚᱜ ᱠᱟᱱᱟ ᱚᱱᱟᱫᱚ ᱤᱭᱩᱴᱩᱵᱽ ᱠᱚᱨᱮ ᱠᱷᱚᱡ ᱤᱧ ᱧᱮᱞ ᱪᱮᱫ ᱟᱠᱟᱫᱟ ᱟᱨ ᱢᱤᱫᱴᱟᱱ ᱜᱟᱛᱮ ᱠᱩᱲᱤ ᱦᱮᱱᱟᱭ ᱛᱤᱧᱟᱹ ᱩᱱᱤᱦᱚᱸ ᱟᱝᱨᱚᱵᱽ ᱠᱚᱭ ᱥᱤᱞᱟᱹᱭᱟ ᱱᱟᱱᱟᱱ ᱨᱚᱠᱚᱢ ᱠᱤᱪᱨᱤᱡ ᱰᱤᱡᱟᱭᱤᱱ ᱮ ᱵᱮᱱᱟᱣᱟ ᱥᱟᱭᱟ ᱠᱚᱭ ᱨᱚᱜᱟ ᱵᱞᱟᱣᱩᱡᱽ ᱠᱚᱭ ᱨᱳᱜᱟ ᱚᱱᱟᱨᱮ ᱰᱤᱡᱟᱭᱤᱱ ᱮ ᱵᱮᱱᱟᱣᱟ ᱟᱨ ᱤᱧᱹ ᱦᱚᱸ ᱩᱱᱤ ᱜᱚᱲᱚ ᱠᱟᱣᱫᱤᱧᱟ ᱟᱨ ᱚᱱᱟ ᱤᱧᱟᱹᱜ ᱢᱚᱱᱮ ᱩᱫᱽᱜᱟᱹᱜ ᱛᱤᱧᱟᱹ ᱡᱮ ᱤᱧᱦᱚᱸ ᱵᱟᱝᱢᱟ ᱚᱱᱟᱧ ᱠᱟᱹᱢᱤ ᱞᱮᱠᱷᱟᱡ ᱠᱤᱪᱷᱩᱜᱟᱱ ᱴᱟᱠᱟ ᱯᱚᱭᱥᱟ ᱠᱚ ᱦᱤᱡᱩᱜᱼᱟ ᱥᱚᱝᱥᱟᱨ ᱨᱮ ᱠᱤᱪᱷᱩᱧ ᱜᱚᱲᱚ ᱫᱟᱲᱮ ᱟᱠᱚᱣᱟ ᱜᱤᱫᱽᱨᱟᱹ ᱚᱞᱚᱜ ᱯᱟᱲᱦᱟᱜ ᱦᱚᱸ ᱠᱤᱪᱷᱩ ᱴᱟᱠᱟ ᱯᱚᱭᱥᱟ ᱦᱚᱸ ᱫᱚᱨᱠᱟᱨᱚᱜᱼᱟ ᱚᱱᱟ ᱞᱟᱹᱜᱤᱫ ᱛᱮᱜᱮ ᱤᱧᱫᱚ ᱢᱚᱱᱮ ᱡᱤᱣᱤ ᱫᱚᱭ ᱩᱫᱽᱜᱟᱹᱣ ᱤᱧᱟ